ᱡᱚᱦᱟᱨ ᱜᱮ ᱫᱟᱫᱟ ᱦᱮᱸ ᱛᱳ ᱱᱚᱣᱟ ᱮᱯᱨᱤᱞ ᱨᱮᱱᱟᱜ ᱯᱟᱸᱪ ᱛᱟᱹᱨᱤᱠᱷ ᱨᱮ ᱜᱟᱹᱰᱤ ᱫᱚᱨᱠᱟᱨ ᱢᱮᱱᱟᱜ ᱟᱠᱟᱫᱼᱟ ᱟᱨ ᱯᱩᱱ ᱦᱚᱲᱞᱮ ᱪᱟᱞᱟᱜᱼᱟ ᱜᱟᱛᱮ ᱵᱟᱨᱭᱟ ᱟᱨ ᱥᱟᱶᱛᱮ ᱟ ᱞᱤᱧ ᱵᱟᱨ ᱦᱚᱲᱞᱤᱧ ᱪᱟᱞᱟᱜᱼᱟ ᱟᱨ ᱥᱮᱱᱚᱜᱼᱟ ᱞᱤᱧ ᱱᱚᱣᱟ ᱜᱳᱵᱟᱜᱽ ᱦᱳᱢᱥᱴᱮ ᱨᱮᱞᱤᱧ ᱛᱟᱦᱮᱱᱚᱜᱼᱟ ᱨᱟᱡᱮᱱ ᱴᱩᱰᱩᱣᱟᱜ ᱦᱳᱢᱥᱴᱮ ᱨᱮ ᱞᱮ ᱛᱟᱦᱮᱱᱚᱜᱼᱟ ᱟᱨ ᱚᱸᱰᱮ ᱠᱷᱚᱱᱟᱜ ᱵᱟᱨ ᱫᱤᱱ ᱢᱟᱱᱮ ᱪᱟᱨ ᱛᱟᱹᱨᱤᱠᱷ ᱯᱟᱸᱪ ᱛᱟᱹᱨᱤᱠᱷ ᱪᱷᱚ ᱛᱟᱹᱨᱤᱠᱷ ᱫᱷᱟᱹᱵᱤᱡ ᱛᱚ ᱱᱚᱣᱟ ᱪᱷᱚ ᱛᱟᱹᱨᱤᱠᱷ ᱫᱷᱟᱹᱵᱤᱡ ᱟᱢ ᱯᱟᱨ ᱠᱤᱞᱳᱢᱤᱴᱟᱨ ᱪᱮᱫᱞᱮᱠᱟ ᱵᱷᱟᱲᱟᱢ ᱦᱟᱛᱟᱣᱟ ᱟᱨ ᱪᱷᱚ ᱛᱟ ᱨᱤᱠᱷ ᱫᱷᱟᱹᱵᱤᱡ ᱛᱟᱦᱮᱱ ᱦᱩᱭᱩᱜᱼᱟ ᱟᱨ ᱯᱟᱧᱪᱮᱛ ᱰᱮᱢ ᱚᱸᱰᱮᱱᱟᱜ ᱯᱚᱧᱪᱚᱠᱳᱴ ᱡᱟᱦᱟᱸ ᱮᱥᱯᱚᱴ ᱢᱮᱱᱟᱜ ᱟᱠᱟᱫᱼᱟ ᱨᱟᱡᱽ ᱚᱲᱟᱜ ᱱᱚᱣᱟ ᱠᱚ ᱫᱟᱬᱟ ᱦᱩᱭᱩᱜᱼᱟ ᱛᱚ ᱠᱤᱞᱳᱢᱤᱴᱟᱨ ᱨᱮ ᱛᱤᱱᱟᱹᱜ ᱵᱷᱟᱲᱟᱢ ᱦᱟᱛᱟᱣᱮᱫᱼᱟ ᱟᱪᱪᱷᱟ ᱛᱚ ᱡᱟᱭᱦᱳᱠ ᱛᱟᱦᱞᱮ ᱤᱱᱟᱹ ᱦᱤᱞᱳᱜ ᱥᱮᱛᱟᱜ ᱥᱟᱛ ᱵᱟᱡᱮ ᱨᱮ ᱟᱢ ᱱᱚᱸᱰᱮ ᱜᱟᱹᱰᱤᱢ ᱥᱮᱴᱮᱨᱮᱫᱼᱟ ᱟᱨ ᱱᱚᱸᱰᱮ ᱠᱷᱚᱱᱟᱜ ᱵᱚᱱ ᱥᱮᱱᱚᱜ ᱠᱟᱱᱟ ᱴᱷᱤᱠᱜᱮᱭᱟ ᱦᱮᱸ ᱦᱮᱸ ᱦᱮᱸ ᱴᱷᱤᱠ ᱟᱪᱷᱮ